ᱤᱧ ᱟᱭᱢᱟ ᱫᱚᱢ ᱥᱩᱭᱜᱤ ᱠᱷᱚᱱ ᱧᱩ ᱡᱚᱢᱟᱜ ᱤᱧ ᱚᱰᱟᱨ ᱠᱟᱫᱟ ᱚᱱᱟ ᱵᱷᱤᱛᱨᱤ ᱠᱷᱚᱱ ᱡᱮᱢᱚᱱ ᱵᱟᱨᱜᱟᱨ ᱯᱤᱡᱡᱟ ᱠᱳᱠ ᱡᱩᱥ ᱵᱟᱴᱟᱨ ᱢᱤᱞᱠ ᱮᱢᱟᱱᱟᱜ ᱠᱚᱦᱚᱸᱧ ᱚᱰᱟᱨ ᱠᱟᱫᱟ ᱟᱨ ᱚᱱᱟ ᱠᱳᱢᱯᱟᱱᱤ ᱠᱷᱚᱱ ᱡᱟᱦᱟᱸ ᱵᱚᱞᱮ ᱡᱤᱱᱤᱥ ᱤᱧᱤᱧ ᱚᱰᱟᱨ ᱟᱠᱟᱫᱼᱟ ᱚᱱᱟ ᱠᱚ ᱟᱹᱰᱤ ᱵᱮᱥ ᱥᱟᱹᱦᱤᱡ ᱯᱮ ᱥᱮᱴᱮᱨ ᱠᱟᱣᱫᱤᱧᱟ ᱡᱚᱛᱚᱣᱟᱜ ᱜᱮ ᱢᱚᱡᱽ ᱜᱤᱧ ᱧᱟᱢ ᱟᱠᱟᱫᱼᱟ ᱛᱚᱵᱮ ᱢᱤᱫ ᱫᱷᱟᱣ ᱤᱧ ᱡᱟᱦᱟᱸ ᱯᱤᱡᱡᱟᱧ ᱚᱰᱟᱨ ᱞᱮᱫᱼᱟ ᱚᱱᱟ ᱯᱤᱡᱡᱟ ᱢᱚᱡᱽ ᱵᱟᱝ ᱛᱟᱦᱮᱸ ᱠᱟᱱᱟ ᱡᱟᱦᱟᱸ ᱫᱚ ᱡᱚᱢ ᱨᱮ ᱟᱹᱰᱤ ᱵᱟᱹᱲᱤᱡ ᱵᱩᱡᱷᱟᱹᱣ ᱞᱮᱱᱟ ᱟᱨ ᱚᱱᱟ ᱤᱧ ᱚᱱᱟ ᱠᱚᱢᱯᱟᱱᱤ ᱴᱷᱮᱱ ᱥᱮ ᱥᱩᱭᱜᱤ ᱠᱳᱢᱯᱟᱱᱤ ᱴᱷᱮᱱ ᱦᱚᱸ ᱤᱧᱤᱧ ᱠᱚᱢᱯᱞᱮᱱ ᱞᱮᱫᱟ ᱡᱮ ᱱᱚᱝᱠᱟ ᱚᱰᱟᱨ ᱨᱮ ᱪᱮᱫᱟᱜ ᱱᱚᱣᱟ ᱤᱧᱟᱹᱜ ᱚᱰᱟᱨ ᱱᱚᱝᱠᱟ ᱰᱩᱵᱽᱞᱤᱠᱮᱴ ᱦᱮᱡ ᱮᱱᱟ ᱚᱱᱟ ᱵᱟᱠᱷᱨᱟ ᱛᱮ ᱩᱱᱠᱩ ᱴᱷᱮᱱ ᱞᱤᱠᱷᱤᱛᱤ ᱟᱠᱟᱨ ᱛᱮᱦᱚᱸ ᱥᱮ ᱯᱷᱳᱱ ᱟᱠᱟᱨ ᱛᱮᱦᱚᱸ ᱤᱧᱤᱧ ᱠᱚᱢᱯᱞᱮᱱ ᱤᱧ ᱮᱢ ᱞᱮᱫᱟ ᱟᱫᱚ ᱩᱱᱠᱩ ᱤᱧ ᱱᱤᱭᱟᱹ ᱜᱮᱠᱚ ᱢᱮᱛᱟᱣᱫᱤᱧ ᱛᱟᱦᱮᱱᱚᱜᱼᱟ ᱡᱮ ᱱᱤᱭᱟᱹ ᱛᱟᱭᱱᱚᱢ ᱱᱚᱝᱠᱟᱱ ᱰᱩᱵᱽᱞᱤᱠᱮᱴ ᱢᱟᱞ ᱟᱨ ᱵᱟᱞᱮ ᱠᱩᱞᱟ ᱟᱨ ᱠᱩᱞ ᱞᱮᱠᱷᱟᱱ ᱞᱮ ᱟᱢᱟᱜ ᱡᱟᱦᱟᱸ ᱚᱰᱟᱨ ᱨᱮᱭᱟᱜ ᱯᱷᱤᱥ ᱠᱟᱱᱟ ᱚᱱᱟ ᱟᱢᱞᱮ ᱨᱤᱴᱟᱨᱱ ᱠᱟᱛᱟᱢᱟ ᱟᱢᱟᱜ ᱠᱚᱢᱯᱞᱮᱱ ᱟᱞᱮ ᱞᱮ ᱮᱠᱥᱮᱯᱴ ᱠᱮᱫᱟ ᱚᱱᱟ ᱤᱧᱠᱚ ᱢᱮᱛᱟᱣᱫᱤᱧ ᱛᱟᱦᱮᱱᱚᱜᱼᱟ ᱟᱨ ᱤᱱᱟᱹ ᱛᱟᱭᱱᱚᱢ ᱚᱱᱠᱟ ᱜᱮ ᱟᱨᱦᱚᱸ ᱟᱭᱢᱟ ᱵᱟᱨ ᱤᱧ ᱚᱰᱟᱨ ᱟᱠᱟᱫᱼᱟ ᱟᱨ ᱵᱮᱥ ᱥᱟᱹᱦᱤᱡ ᱜᱮ ᱵᱮᱥ ᱢᱟᱞᱜᱮ ᱥᱮᱴᱮᱨ ᱠᱟᱣᱫᱤᱧᱟ